ᱤᱧ ᱢᱤᱫᱴᱮᱡ ᱠᱮᱥ ᱞᱟᱹᱜᱤᱫ ᱤᱧ ᱪᱟᱞᱟᱣ ᱞᱮᱱᱟ ᱠᱳᱨᱴ ᱨᱮ ᱢᱤᱫᱴᱤᱡ ᱩᱠᱤᱞ ᱤᱧ ᱥᱟᱵ ᱞᱮᱫᱮᱭᱟ ᱩᱱᱤ ᱢᱤᱫᱴᱮᱡ ᱤᱧ ᱢᱮᱛᱟᱭ ᱠᱟᱱ ᱛᱟᱦᱮᱸ ᱱᱚᱜᱼᱚᱸᱭ ᱢᱤᱫᱴᱮᱡ ᱦᱟᱥᱟ ᱞᱟᱹᱜᱤᱫ ᱤᱧ ᱱᱤᱝᱠᱟ ᱱᱤᱝᱠᱟ ᱵᱟᱹᱲᱤᱡ ᱦᱩᱭ ᱠᱟᱱᱟ ᱟᱫᱚ ᱩᱱᱤ ᱢᱤᱛᱟᱹᱧ ᱠᱟᱱᱟᱭ ᱵᱟᱝ ᱦᱩᱭᱩᱜᱼᱟ ᱯᱚᱭᱥᱟ ᱴᱟᱠᱟ ᱦᱚᱸ ᱟᱭᱢᱟᱧ ᱮᱢᱟ ᱫᱮᱭᱟ ᱛᱟᱹᱦᱩᱭ ᱢᱮᱛᱟᱹᱧ ᱠᱟᱱᱟ ᱵᱟᱝ ᱦᱩᱭᱩᱜᱼᱟ ᱛᱷᱟᱱᱟᱧ ᱪᱟᱞᱟᱣᱱᱟ ᱛᱷᱟᱱᱟ ᱨᱮ ᱥᱮᱱ ᱠᱟᱛᱮ ᱨᱮᱦᱚᱸ ᱯᱩᱞᱤᱥ ᱤᱧ ᱢᱮᱛᱟᱣ ᱠᱚ ᱠᱟᱱᱟ ᱩᱱᱠᱩ ᱦᱚᱸᱠᱚ ᱢᱮᱱᱫᱟ ᱮᱨᱮᱥᱴ ᱢᱮᱭᱟᱞᱮ ᱟᱢᱫᱚ ᱱᱤᱭᱟᱹ ᱡᱚᱢᱤ ᱡᱟᱭᱜᱟ ᱫᱚ ᱟᱢᱟᱜ ᱫᱚ ᱵᱟᱝ ᱠᱟᱱᱟ ᱚᱠᱚᱭᱟᱜ ᱛᱟᱦᱮᱸ ᱠᱟᱱᱟ ᱩᱱᱤᱭᱟᱜ ᱜᱮ ᱠᱤᱱᱛᱩ ᱚᱱᱟ ᱡᱚᱢᱤ ᱫᱚ ᱤᱧᱟᱹᱜ ᱠᱟᱱ ᱜᱮᱭᱟ ᱛᱟᱨᱯᱚᱨᱮ ᱚᱸᱰᱮ ᱠᱷᱚᱡ ᱩᱱᱠᱩ ᱦᱚᱸᱠᱚ ᱢᱮᱛᱟ ᱧ ᱠᱟᱱᱟ ᱚᱱᱠᱟ ᱚᱱᱠᱟ ᱠᱚ ᱵᱚᱛᱚᱨ ᱦᱚᱪᱚ ᱤᱫᱤᱧ ᱠᱟᱱᱟ ᱛᱟᱨᱯᱚᱨᱮ ᱱᱚᱜᱼᱚᱸᱭ ᱯᱚᱧᱪᱟᱭᱮᱛ ᱦᱚᱸᱧ ᱢᱮᱛᱟᱭ ᱠᱟᱱᱟ ᱱᱤᱭᱟᱹ ᱠᱚᱫᱚ ᱟᱢᱟᱜ ᱟᱞᱮ ᱵᱷᱳᱴ ᱵᱷᱳᱴ ᱠᱚᱞᱮ ᱮᱢᱟᱢ ᱠᱟᱱᱟ ᱱᱤᱭᱟᱹ ᱠᱚᱫᱚ ᱟᱢᱟᱜ ᱧᱮᱞ ᱨᱮᱱᱟᱜ ᱫᱚᱨᱠᱟᱨ ᱡᱮᱦᱮᱛᱩ ᱡᱚᱢᱤ ᱡᱟᱭᱜᱟ ᱚᱠᱚᱭᱟᱜ ᱵᱟᱝ ᱛᱟᱦᱮᱸ ᱠᱟᱱᱟ ᱱᱤᱭᱟᱹ ᱥᱚᱨᱵᱚ ᱯᱨᱚᱛᱷᱚᱢ ᱟᱢ ᱴᱷᱮᱡ ᱜᱮᱞᱮ ᱤᱫᱤᱭᱟ ᱱᱤᱭᱟᱹ ᱠᱚ ᱡᱤᱱᱤᱥ ᱫᱚ ᱪᱮᱫ ᱟᱢ ᱜᱮᱞᱮ ᱡᱟᱱᱟᱣ ᱟᱢᱟ ᱡᱩᱫᱤ ᱵᱟᱝ ᱦᱩᱭᱩᱜ ᱠᱷᱟᱡ ᱫᱚ ᱠᱳᱨᱴ ᱠᱟᱹᱪᱷᱟᱹᱨᱤ ᱠᱷᱚᱡ ᱦᱚᱸ ᱡᱩᱫᱤ ᱵᱟᱝ ᱦᱩᱭ ᱞᱮᱱᱠᱷᱟᱡ ᱫᱚ ᱟᱢ ᱡᱩᱫᱤ ᱞᱟᱹᱭ ᱟᱢᱟ ᱛᱟᱨᱯᱚᱨᱮ ᱤᱱᱠᱟ ᱛᱮᱦᱚᱸ ᱩᱱᱤ ᱦᱚᱸ ᱵᱟᱭ ᱟᱡᱚᱢᱫᱟ ᱛᱚ ᱚᱱᱟ ᱛᱮᱜᱮ ᱢᱮᱛᱟᱭ ᱠᱟᱱᱟ ᱡᱮ ᱪᱮᱫᱟᱜ ᱵᱟᱢ ᱟᱡᱚᱢᱟ ᱱᱤᱭᱟᱹ ᱠᱚ ᱠᱟᱛᱷᱟ ᱫᱚ ᱟᱞᱮᱜᱮ ᱵᱷᱳᱴ ᱮᱢ ᱠᱟᱛᱮ ᱞᱮ ᱯᱚᱧᱪᱟᱭᱮᱛ ᱠᱮᱜ ᱢᱮᱭᱟ ᱡᱚᱛᱚ ᱠᱤᱪᱷᱩᱞᱮ ᱠᱚᱨᱟᱣ ᱠᱮᱜ ᱢᱮᱭᱟ ᱟᱞᱮ ᱡᱟᱛᱮ ᱟᱞᱮ ᱦᱚᱲ ᱡᱟᱛᱮᱢ ᱧᱮᱞ ᱞᱮ ᱟᱛᱳ ᱨᱮᱱ ᱦᱚᱲ ᱡᱟᱛᱮᱢ ᱧᱮᱞ ᱞᱮ ᱚᱱᱟ ᱞᱟᱹᱜᱤᱫ ᱵᱷᱳᱴ ᱞᱮ ᱮᱢᱟᱜ ᱢᱮᱭᱟ ᱡᱤᱛᱟᱹᱣ ᱠᱮᱜ ᱢᱮᱭᱟᱞᱮ ᱟᱨ ᱟᱢ ᱛᱮᱦᱮᱧ ᱫᱚ ᱤᱧᱟᱹᱜ ᱠᱟᱛᱷᱟ ᱵᱟᱢ ᱟᱡᱚᱢᱟ ᱚᱱᱠᱟᱧ ᱢᱮᱛᱟ ᱫᱮᱭᱟ ᱛᱟᱨᱯᱚᱨᱮ ᱢᱮᱛᱟ ᱵᱟᱲᱟ ᱠᱟᱛᱮ ᱩᱱᱤ ᱥᱟᱛᱮᱜ ᱦᱚᱸ ᱠᱟᱡᱟᱠᱞᱤᱣ ᱡᱷᱟᱢᱮᱞᱟ ᱵᱟᱲᱟᱭᱮᱱᱟ ᱡᱷᱚᱜᱽᱲᱟ ᱵᱟᱲᱟᱭ ᱱᱟᱹᱞᱤᱧ ᱱᱤᱭᱟᱹ ᱠᱚ ᱡᱤᱱᱤᱥ ᱫᱚ ᱡᱟᱛᱮ ᱵᱟᱝ ᱦᱩᱭᱩᱜ